ᱦᱮᱞᱳ ᱢᱩᱠ ᱵᱟᱹᱲᱭᱟᱹ ᱠᱷᱚᱱᱟᱜ ᱵᱟᱥᱚᱱᱛᱤ ᱦᱟᱸᱥᱫᱟᱧ ᱞᱟᱹᱭᱫᱟ ᱴᱳᱴᱳ ᱫᱚᱨᱠᱟᱨ ᱛᱤᱧ ᱜᱟᱯᱟᱧ ᱪᱟᱞᱟᱜᱼᱟ ᱤᱭᱟᱹ ᱥᱤᱞᱫᱟᱹ ᱟᱞᱮ ᱧᱤᱫᱟᱹ ᱪᱟᱞᱟᱣ ᱛᱚ ᱛᱟᱦᱞᱮ ᱫᱚᱥᱴᱟ ᱵᱟᱡᱮ ᱴᱚᱴᱳᱢ ᱟᱹᱜᱩᱭᱟ ᱮᱨᱯᱚᱨᱮ ᱵᱷᱟᱲᱟ ᱛᱤᱱᱟᱹᱜ ᱮᱢ ᱦᱟᱛᱟᱣᱟ ᱚᱱᱟ ᱵᱷᱟᱲᱟ ᱠᱚᱸᱧ ᱞᱟᱹᱭᱫᱟ ᱟᱨ ᱜᱟᱹᱲᱤ ᱴᱳᱴᱳ ᱫᱚᱨᱠᱟᱨ ᱛᱤᱧ ᱛᱟᱦᱞᱮ ᱜᱟᱯᱟ ᱟᱹᱜᱩᱭ ᱢᱮ ᱟᱨ ᱤᱭᱟᱹ ᱵᱷᱟᱲᱟ ᱠᱚ ᱛᱤᱱᱟᱹᱜ ᱮᱢ ᱦᱟᱛᱟᱣᱟ ᱱᱚᱣᱟ ᱞᱟᱹᱭᱫᱟ ᱛᱟᱦᱞᱮ ᱴᱷᱤᱠ ᱟᱪᱷᱮ ᱜᱟᱯᱟ ᱟᱹᱜᱩᱭ ᱢᱮ ᱤᱭᱟᱹᱜᱮ ᱱᱚᱣᱟ ᱠᱚ ᱨᱚᱲᱜᱮ ᱛᱟᱦᱮᱸᱭᱮᱱᱟ ᱟᱞᱚᱢ ᱦᱤᱲᱤᱧᱟ ᱦᱳᱭᱥᱮ